ᱢᱤᱫᱴᱮᱱ ᱚᱞᱚᱜ ᱡᱤᱭᱚᱱ ᱠᱩᱲᱤ ᱜᱤᱫᱽᱨᱟᱹ ᱟᱨ ᱵᱟᱝ ᱠᱚᱲᱟ ᱜᱤᱫᱽᱨᱟᱹᱣᱟᱜ ᱡᱤᱭᱚᱱ ᱨᱮ ᱞᱚᱠᱠᱷᱚ ᱛᱟᱦᱮᱱᱟ ᱪᱟᱹᱠᱨᱤ ᱧᱟᱢ ᱦᱮᱸ ᱱᱚᱣᱟ ᱪᱟᱹᱠᱨᱤ ᱧᱟᱢ ᱞᱟᱹᱜᱤᱫ ᱛᱮ ᱥᱮ ᱢᱤᱫᱴᱮᱱ ᱠᱮᱨᱤᱭᱟᱨ ᱥᱴᱮᱱᱰᱟᱨ ᱞᱟᱹᱜᱤᱫ ᱛᱮ ᱠᱮᱨᱤᱭᱟᱨ ᱵᱮᱱᱟᱣ ᱞᱟᱹᱜᱤᱫ ᱛᱮ ᱚᱱᱠᱟᱱ ᱢᱤᱫ ᱴᱟᱱ ᱯᱞᱟᱴᱯᱷᱨᱚᱢ ᱫᱚᱨᱠᱟᱨᱚᱜᱼᱟ ᱢᱟᱦᱟᱸ ᱠᱷᱚᱱ ᱫᱚ ᱩᱱᱤ ᱢᱤᱫᱴᱮᱱ ᱵᱟᱹᱵᱩ ᱜᱤᱫᱽᱨᱟᱹ ᱟᱨ ᱵᱟᱝ ᱢᱟᱹᱭ ᱜᱤᱫᱽᱨᱟᱹ ᱟᱭᱟᱜ ᱠᱮᱨᱤᱭᱟᱨ ᱮ ᱵᱮᱱᱟᱣ ᱫᱟᱲᱮᱭᱟᱛᱟᱭᱟ ᱤᱧ ᱦᱚᱸ ᱚᱱᱠᱟᱱ ᱢᱤᱫᱴᱮᱱ ᱮᱥᱴᱮᱱᱰᱟᱨ ᱢᱟᱱᱮ ᱤᱧᱟᱹᱜ ᱠᱮᱨᱤᱭᱟᱨ ᱥᱴᱮᱱᱰᱟᱨ ᱞᱮᱵᱮᱞ ᱨᱮ ᱤᱫᱤ ᱞᱟᱹᱜᱤᱫ ᱛᱮ ᱱᱚᱝᱠᱟᱱ ᱜᱮ ᱢᱤᱫ ᱴᱮᱱ ᱯᱞᱟᱴᱯᱷᱨᱚᱢ ᱤᱧ ᱯᱟᱸᱡᱟᱭᱮᱫᱼᱟ ᱡᱟᱦᱟᱸ ᱨᱮᱫᱚ ᱡᱚᱛᱷᱚ ᱥᱮᱪᱮᱫ ᱛᱮ ᱥᱮᱪᱮᱫ ᱟᱠᱟᱱ ᱜᱚᱢᱠᱮ ᱠᱚ ᱢᱟᱪᱮᱛᱟᱹᱱᱤ ᱠᱚᱠᱚ ᱛᱟᱦᱮᱱᱟ ᱟᱨ ᱤᱧ ᱜᱚᱲᱚ ᱤᱧᱟᱹ ᱠᱚ ᱥᱟᱯᱚᱴ ᱤᱧᱟᱹ ᱠᱚ ᱚᱱᱚᱠᱟ ᱤᱧ ᱦᱚᱸᱠᱚ ᱤᱧᱟᱹᱜ ᱠᱩᱠᱢᱩ ᱨᱮᱠᱚ ᱤᱫᱤ ᱴᱚᱠᱚᱧᱟᱹ ᱤᱧᱟᱹᱜ ᱠᱩᱠᱢᱩ ᱠᱚ ᱯᱩᱨᱟᱹᱣ ᱦᱚᱪᱚ ᱠᱟᱹᱛᱤᱧᱟ ᱤᱧᱟᱹᱜ ᱠᱩᱨᱩᱩᱴᱩ ᱟᱨ ᱜᱚᱢᱠᱮ ᱛᱟᱠᱚᱣᱟᱜ ᱮᱱᱮᱢ ᱛᱟᱦᱮᱸ ᱞᱮᱱ ᱠᱷᱟᱱ ᱚᱱᱟ ᱪᱟᱹᱠᱨᱤ ᱫᱚ ᱱᱤᱦᱟᱹᱛᱤᱧ ᱧᱟᱢᱟ